ᱦᱮᱞᱳ ᱦᱮᱸ ᱢᱤᱫ ᱴᱷᱮᱱ ᱜᱟᱹᱰᱤ ᱫᱚᱨᱠᱟᱨ ᱛᱤᱧ ᱵᱚᱨᱫᱷᱚᱢᱟᱱ ᱪᱟᱞᱟᱜ ᱞᱟᱹᱜᱤᱫ ᱤᱧᱟᱹᱝ ᱫᱚᱥᱴᱤ ᱦᱚᱲ ᱠᱚ ᱪᱟᱞᱟᱜᱼᱟ ᱟᱫᱚ ᱛᱤᱱᱟᱹᱜ ᱯᱚᱭᱥᱟ ᱠᱚᱥᱮ ᱛᱤᱱᱟᱹᱜ ᱜᱚᱱᱚᱝ ᱞᱟᱜᱟᱜᱼᱟ ᱱᱟᱦᱟᱜ ᱢᱮᱱ ᱞᱮᱠᱷᱟᱱ ᱟᱹᱰᱤ ᱵᱷᱟᱹᱜᱤ ᱦᱩᱭᱩᱜᱼᱟ ᱡᱚᱛᱚ ᱢᱤᱫᱴᱷᱮᱱ ᱜᱟᱹᱰᱤ ᱵᱷᱟᱲᱟ ᱦᱚᱸ ᱯᱚᱭᱥᱟ ᱦᱚᱸ ᱵᱮᱯᱟᱨ ᱠᱟᱱᱟ ᱩᱱᱟᱹᱜ ᱥᱟᱺᱜᱤᱧ ᱪᱟᱞᱟᱜ ᱨᱮᱱᱟᱜ ᱦᱚᱸ ᱵᱮᱯᱟᱨ ᱠᱟᱱᱟ ᱵᱷᱟᱲᱟ ᱠᱚ ᱞᱟᱹᱜᱤᱫ ᱢᱮᱱᱞᱮᱠᱷᱟᱱ ᱟᱹᱰᱤ ᱢᱚᱡᱽ ᱦᱩᱭ ᱠᱚᱜᱼᱟ ᱟᱫᱚ ᱴᱷᱤᱠ ᱜᱮᱭᱟ ᱱᱚᱣᱟ ᱦᱚᱸ ᱤᱧᱟᱹᱝ ᱢᱳᱴᱟᱢᱩᱴᱤ ᱥᱮᱛᱟᱜ ᱫᱚᱥ ᱵᱟᱡᱟᱜ ᱟᱥᱟᱱᱥᱳᱞ ᱨᱮᱱᱟᱜ ᱪᱟᱞᱟᱜ ᱟᱞᱮ ᱥᱟᱱᱟᱢᱜᱮ ᱢᱤᱫ ᱡᱟᱭᱜᱟ ᱴᱷᱮᱱ ᱠᱷᱚᱱ ᱥᱚᱵᱽ ᱠᱚ ᱪᱟᱞᱟᱜᱼᱟ ᱟᱫᱚ ᱛᱤᱱᱟᱹᱜ ᱴᱟᱭᱤᱢᱨᱮ ᱚᱸᱰᱮ ᱯᱳᱣᱪᱷᱟᱣ ᱤᱧᱟᱢ ᱱᱚᱣᱟ ᱛᱷᱚᱲᱟ ᱢᱮᱱᱞᱮᱠᱷᱟᱱ ᱟᱹᱰᱤ ᱢᱚᱡᱽ ᱦᱩᱭ ᱠᱚᱜᱼᱟ ᱟᱨ ᱨᱩᱣᱟᱹᱲ ᱦᱚᱸ ᱚᱱᱟᱜᱷᱟᱹᱲᱤᱡ ᱦᱚᱸ ᱨᱩᱣᱟᱹᱲᱟ ᱢᱤᱫᱴᱮᱱ ᱥᱚᱵᱽᱫᱤᱱ ᱱᱤᱨᱫᱤᱥᱴᱚ ᱵᱷᱟᱲᱟ ᱢᱮᱱᱞᱮᱠᱷᱟᱱ ᱟᱹᱰᱤ ᱢᱚᱡᱽ ᱦᱩᱭ ᱠᱚᱜᱼᱟ ᱛᱳ ᱱᱤᱭᱟᱹᱜᱮ ᱤᱧᱟᱹᱜ ᱜᱟᱞᱢᱟᱨᱟᱣᱛᱤᱧ ᱱᱚᱸᱰᱮᱜᱮ ᱤᱧᱟᱹᱜ ᱠᱟᱛᱷᱟ ᱢᱩᱪᱟᱹᱫ ᱫᱟᱹᱧ